ᱦᱮᱞᱳ ᱟᱪᱪᱷᱟᱻ ᱜᱚᱢᱠᱮ ᱟᱹᱞᱤᱧ ᱱᱟᱦᱟᱜ ᱵᱟᱲᱟᱭ ᱥᱟᱱᱟᱭᱮᱫᱞᱤᱧᱟ ᱟᱹᱵᱤᱱ ᱢᱟ ᱟᱛᱳᱨᱮ ᱢᱮᱱᱟᱜᱵᱮᱱᱟ ᱮᱱᱠᱷᱟᱱ ᱚᱱᱟᱠᱚᱨᱮ ᱪᱮᱫᱞᱮᱠᱟ ᱟᱵᱚ ᱚᱞᱚᱜ ᱯᱟᱲᱦᱟᱣᱠᱚ ᱟᱵᱚᱨᱮᱱᱠᱚ ᱪᱷᱩᱴᱟᱹᱣ ᱵᱟᱲᱟᱣ ᱟᱠᱟᱱᱟ ᱥᱮ ᱵᱟᱝᱟ ᱪᱮᱫᱞᱮᱠᱟ ᱵᱮᱵᱚᱥᱛᱷᱟ ᱢᱮᱱᱟᱜ ᱛᱟᱵᱚᱱᱟ ᱚᱱᱟ ᱠᱟᱹᱡ ᱵᱟᱲᱟᱭ ᱥᱟᱱᱟᱭᱮᱫᱞᱤᱧᱟ ᱦᱮᱸ ᱦᱮᱸ

ᱡᱚᱛᱚ ᱜᱤᱫᱽᱨᱟᱹᱜᱮᱠᱚ ᱪᱟᱞᱟᱜ ᱠᱟᱱᱟ ᱥᱮ ᱯᱟᱲᱦᱟᱜ ᱞᱟᱹᱜᱤᱱᱛᱮ ᱥᱮ ᱚᱱᱠᱟᱱ ᱜᱤᱫᱽᱨᱟᱹ ᱢᱮᱱᱟᱜ ᱠᱚᱣᱟ ᱡᱟᱦᱟᱸᱭ ᱠᱚ ᱡᱮᱢᱚᱱ ᱵᱟᱠᱚ ᱪᱟᱞᱟᱜ ᱠᱟᱱᱟ ᱦᱮᱸ ᱦᱮᱸ ᱦᱳᱭ ᱦᱮᱸ ᱦᱮᱸ ᱟᱨ ᱛᱤᱱᱟᱹᱜ ᱜᱟᱱ ᱢᱟᱪᱮᱫ ᱠᱚᱠᱚ ᱦᱤᱡᱩᱜ ᱠᱟᱱᱟ ᱥᱮ ᱵᱟᱠᱚ ᱦᱤᱡᱩᱜ ᱠᱟᱱᱟ ᱪᱷᱩᱴᱤᱭᱮᱫᱼᱟᱠᱚ ᱯᱟᱞᱮᱱ ᱦᱳᱭ ᱦᱳᱭ ᱦᱳᱭ

ᱦᱳᱭ ᱦᱳᱭ

ᱦᱳᱭ ᱚᱱᱠᱟᱜᱮ ᱪᱷᱩᱴᱟᱹᱣᱠᱚᱜ ᱛᱟᱵᱚᱱᱯᱮ ᱟᱨ ᱡᱟᱦᱟᱸ ᱛᱤᱱᱟᱹᱜ ᱵᱟᱠᱚ ᱦᱤᱡᱩᱜᱠᱟᱱ ᱩᱱᱠᱚ ᱠᱚᱦᱚᱸ ᱡᱮᱢᱚᱱᱠᱚ ᱦᱤᱡᱩᱜ ᱢᱟ ᱠᱚ ᱟᱪᱪᱷᱟ ᱦᱮᱸ ᱦᱮᱸ ᱟᱪᱪᱷᱟ ᱚᱱᱟ ᱫᱚᱨᱠᱟᱨᱚᱜ ᱠᱟᱱᱟ ᱟᱪᱪᱷᱟ ᱴᱷᱤᱠ ᱜᱮᱭᱟ ᱟᱹᱞᱤᱧᱦᱟᱜᱞᱤᱧ ᱠᱟᱛᱷᱟᱭᱮᱫᱼᱟ ᱱᱟᱦᱟᱜ ᱟᱨ ᱟᱪᱪᱷᱟ ᱟᱪᱪᱷᱟ ᱦᱳᱭ ᱮᱱᱠᱷᱟᱱ ᱱᱟᱦᱟᱜ ᱠᱟᱛᱷᱟ ᱦᱩᱭᱩᱜᱼᱟ ᱧᱮᱞᱮᱫᱼᱟᱵᱚᱱ ᱵᱟᱠᱷᱟᱱ ᱵᱮᱵᱚᱥᱛᱷᱟ ᱦᱩᱭᱩᱜᱼᱟ ᱟᱨ ᱵᱟᱫᱽ ᱵᱟᱹᱠᱤ ᱚᱞᱚᱜ ᱯᱟᱲᱦᱟᱜ ᱢᱟ ᱡᱚᱛᱚ ᱴᱷᱤᱠᱜᱮ ᱪᱟᱞᱟᱜ ᱠᱟᱱᱟ ᱱᱤᱛᱚᱜ ᱢᱟ ᱴᱷᱤᱠ ᱟᱹᱰᱤ ᱱᱟᱯᱟᱭ ᱠᱟᱛᱷᱟ ᱠᱟᱱᱟ ᱟᱪᱪᱷᱟ ᱴᱷᱤᱠᱜᱮᱭᱟ ᱛᱟᱦᱚᱞᱮ ᱦᱮᱸ ᱱᱚᱝᱠᱟᱜᱮ ᱯᱷᱳᱱ ᱵᱟᱲᱟ ᱦᱩᱭᱩᱜᱼᱟ ᱱᱟᱦᱟᱜ ᱟᱨᱚ